ᱫᱟᱫᱟ ᱤᱧᱫᱚ ᱯᱨᱟᱱᱛᱤᱠ ᱦᱤᱡᱩᱜ ᱤᱧ ᱢᱮᱛᱟᱜ ᱢᱮ ᱛᱟᱦᱮᱱᱟ ᱛᱚ ᱢᱮᱱᱠᱷᱟᱱ ᱤᱧᱫᱚ ᱯᱨᱟᱱᱛᱤᱠ ᱨᱮᱫᱚ ᱵᱟᱹᱱᱩᱧᱟ ᱵᱚᱠᱚᱧ ᱠᱚᱲᱟ ᱨᱩᱣᱟᱹᱭ ᱮᱫᱮᱭᱟ ᱛᱚ ᱟᱫᱚ ᱚᱲᱟᱜ ᱠᱷᱚᱱ ᱨᱟᱱ ᱤᱫᱤᱠᱚ ᱢᱮᱱ ᱠᱟᱣᱫᱤᱧᱟ ᱚᱱᱟ ᱤᱭᱟᱹᱛᱮ ᱤᱧ ᱫᱚ ᱵᱳᱞᱯᱩᱨᱤᱧ ᱦᱮᱡ ᱮᱱᱟ ᱟᱫᱚ ᱵᱳᱞᱯᱩᱨ ᱠᱷᱚᱱᱮᱢ ᱤᱫᱤ ᱞᱤᱧᱠᱷᱟᱱ ᱟᱹᱰᱤ ᱵᱷᱟᱹᱜᱤ ᱠᱚᱜᱼᱟ